ᱤᱧ ᱡᱩᱫᱤ ᱡᱟᱦᱟᱸ ᱥᱮᱫ ᱫᱟᱬᱟᱱ ᱤᱧ ᱪᱟᱞᱟᱜᱼᱟ ᱟᱨ ᱵᱟᱝ ᱫᱚᱨᱭᱟ ᱯᱷᱮᱰ ᱠᱚᱧ ᱪᱟᱞᱟᱜᱼᱟ ᱪᱮᱬᱮ ᱠᱚ ᱧᱮᱞ ᱥᱟᱱᱟᱧᱟ ᱥᱟᱺᱜᱤᱧ ᱪᱮᱬᱮ ᱡᱩᱫᱤ ᱧᱮᱞ ᱥᱟᱱᱟᱧᱟ ᱟᱨ ᱩᱱᱠᱩ ᱪᱤᱱᱦᱟᱹᱣ ᱥᱟᱱᱟᱧᱟ ᱮᱱᱠᱷᱟᱱ ᱫᱩᱨᱵᱤᱱ ᱛᱮ ᱩᱱᱠᱩ ᱠᱚᱧ ᱧᱮᱞ ᱠᱚᱣᱟ ᱧᱮᱞ ᱠᱟᱛᱮᱫ ᱤᱧ ᱴᱷᱤᱠᱟᱹ ᱫᱟᱲᱮᱠᱚᱣᱟ ᱡᱩᱢ ᱠᱟᱛᱮᱫ ᱱᱚᱛᱮᱧ ᱟᱹᱜᱩ ᱠᱚᱣᱟ ᱡᱮᱧ ᱴᱷᱤᱠᱟᱹ ᱫᱟᱲᱮ ᱠᱚᱣᱟ ᱡᱮ ᱱᱩᱠᱩ ᱫᱚ ᱱᱚᱣᱟ ᱪᱮᱬᱮ ᱠᱟᱱᱟ ᱠᱚ ᱛᱤᱱᱟᱹᱜ ᱞᱮᱠᱟᱱ ᱪᱮᱬᱮ ᱢᱮᱱᱟᱜ ᱠᱚᱣᱟ ᱟᱨ ᱤᱧ ᱦᱤᱥᱟᱹᱵ ᱠᱤᱛᱟᱹᱵ ᱫᱟᱲᱮᱭᱟ ᱠᱚᱣᱟ ᱫᱩᱨᱵᱤᱱ ᱫᱩᱨᱵᱤᱱᱛᱮ ᱟᱨ ᱡᱩᱫᱤ ᱱᱚᱝᱠᱟ ᱫᱟᱬᱟ ᱠᱚᱛᱮ ᱵᱤᱨ ᱫᱷᱟᱨᱮ ᱠᱚ ᱵᱩᱨᱩ ᱦᱟᱨᱟ ᱠᱚᱢ ᱫᱟᱬᱟᱱᱟ ᱟᱨ ᱠᱤ ᱵᱟᱝ ᱵᱟᱹᱫᱽ ᱵᱟᱹᱭᱦᱟᱹᱲ ᱥᱮᱫ ᱠᱚᱢ ᱪᱟᱞᱟᱜᱼᱟ ᱥᱩᱨ ᱨᱮ ᱛᱟᱦᱮᱸ ᱠᱟᱛᱮᱫ ᱡᱟᱦᱟᱸ ᱪᱮᱬᱮ ᱪᱤᱯᱨᱩᱫ ᱟᱜ ᱨᱟᱜ ᱠᱚ ᱫᱟᱨᱮ ᱯᱷᱮᱰ ᱨᱮᱠᱚ ᱛᱟᱦᱮᱱᱟ ᱚᱱᱠᱟ ᱫᱚ ᱱᱟᱦᱟᱜ ᱠᱷᱟᱹᱞᱤ ᱢᱮᱫ ᱛᱮᱜᱮ ᱠᱚ ᱧᱮᱞᱚᱜᱼᱟ ᱟᱨ ᱡᱩᱫᱤ ᱩᱱᱠᱩᱣᱟᱜ ᱡᱟᱦᱟᱱᱟᱜ ᱡᱤᱱᱤᱥ ᱠᱚ ᱵᱮᱱᱟᱣ ᱥᱟᱱᱟᱣᱟ ᱟᱠᱚᱣᱟᱜ ᱵᱮᱱᱟᱣ ᱥᱟᱱᱟᱣᱟ ᱢᱮᱱᱠᱷᱟᱱ ᱠᱮᱢᱮᱨᱟ ᱫᱟᱭᱟᱛᱮ ᱡᱩᱢ ᱠᱟᱛᱮᱫ ᱟᱹᱜᱩ ᱠᱟᱛᱮᱫ ᱦᱚᱸ ᱧᱮᱞ ᱜᱟᱱᱚᱜᱼᱟ